ᱦᱮᱞᱳ ᱦᱮᱞᱳ ᱞᱟᱹᱭ ᱫᱟᱞᱤᱧ ᱟᱵᱤᱱ ᱫᱚ ᱵᱟᱸᱠᱩᱲᱟ ᱦᱚᱥᱯᱤᱴᱟᱞ ᱨᱮᱱ ᱰᱟᱠᱛᱟᱨ ᱵᱮᱱ ᱞᱟᱹᱭᱮᱜᱼᱟ ᱚ ᱟᱪᱪᱷᱟ ᱟᱹᱞᱤᱧ ᱫᱚ ᱦᱩᱭᱩᱜ ᱠᱟᱱᱟ ᱵᱟᱸᱠᱩᱲᱟ ᱡᱮᱞᱟᱨᱮᱱ ᱦᱟᱹᱲᱩᱞᱤᱭᱟ ᱟᱛᱚ ᱠᱷᱚᱱ ᱞᱤᱧ ᱞᱟᱹᱭᱮᱜ ᱛᱟᱦᱮᱱ ᱨᱩᱜᱤᱜᱮ ᱟᱹᱞᱤᱧ ᱦᱚᱸ ᱢᱤᱫᱴᱟᱱ ᱛᱳ ᱚᱱᱟ ᱠᱷᱟᱹᱛᱤᱨ ᱛᱮᱞᱤᱧ ᱯᱷᱳᱱ ᱠᱟᱜ ᱛᱟᱦᱮᱱ ᱦᱮᱸ ᱞᱟᱹᱭᱮᱜ ᱛᱟᱦᱮᱞᱤᱧ ᱚᱱᱟ ᱯᱚᱥᱪᱤᱢᱵᱟᱝᱞᱟᱨᱮ ᱢᱟᱱᱮ ᱟᱸᱡᱚᱢᱚᱜ ᱠᱟᱱᱟ ᱯᱚᱥᱪᱤᱢ ᱵᱟᱝᱞᱟᱨᱮ ᱟᱹᱰᱤ ᱟᱭᱢᱟ ᱥᱟᱶᱟᱨ ᱠᱚᱯᱮ ᱮᱢᱚᱜ ᱠᱟᱱᱟ ᱟᱫᱚ ᱚᱱᱟ ᱞᱮᱠᱟᱱ ᱥᱮᱵᱟ ᱠᱚᱯᱮ ᱮᱢᱚᱜ ᱠᱟᱱᱟ ᱚᱱᱟ ᱠᱟᱹᱴᱤᱡ ᱵᱟᱰᱟᱭ ᱥᱟᱱᱟᱧ ᱠᱟᱱᱟ ᱟᱪᱪᱷᱟ

ᱚᱱᱟᱜᱮ ᱞᱟᱹᱭᱮᱜ ᱛᱟᱦᱮ ᱞᱤᱧ ᱟᱹᱞᱤᱧᱟᱜ ᱚᱱᱟ ᱴᱤᱵᱤ ᱟᱡᱟᱨ ᱦᱩᱭ ᱠᱟᱱᱟ ᱥᱮ ᱟᱞᱮ ᱱᱚᱛᱮᱜᱮ ᱟᱛᱳ ᱠᱚᱨᱮᱱ ᱢᱮᱞᱮᱨᱤᱭᱟ ᱰᱮᱝᱜᱩ ᱠᱚ ᱦᱩᱭᱩᱜ ᱠᱟᱱᱟ ᱛᱳ ᱚᱱᱟ ᱠᱷᱟᱹᱛᱤᱨᱜᱮ ᱪᱤᱠᱤᱛᱥᱟ ᱞᱟᱹᱜᱤᱫ ᱟ ᱵᱤᱱ ᱴᱷᱮᱱᱜᱤᱧ ᱯᱷᱳᱱ ᱠᱟᱜ ᱛᱟᱦᱮᱜ ᱟᱫᱚ ᱚᱠᱟ ᱞᱮᱠᱟ ᱪᱤᱠᱤᱛᱥᱟ ᱧᱟᱢᱚᱜᱼᱟ ᱟᱪᱪᱷᱟ ᱟᱫᱚ ᱛᱤᱸᱥ ᱠᱚᱛᱮ ᱵᱤᱱ ᱫᱩᱲᱩᱵᱽ ᱠᱟᱱᱟ ᱟᱪᱪᱷᱟ ᱟᱪᱪᱷᱟ ᱦᱳᱭ ᱦᱳᱭ ᱦᱳᱭ ᱦᱳᱭ ᱦᱮᱸ ᱦᱮᱸ ᱴᱷᱤᱠ ᱟᱪᱷᱮ ᱛᱟᱦᱚᱞᱮ ᱥᱳᱢᱵᱟᱨ ᱜᱮᱞᱤᱧ ᱪᱟᱞᱟᱜ ᱠᱟᱱᱟ ᱚᱱᱟ ᱞᱟᱹᱜᱤᱫ ᱜᱮᱞᱤᱧ ᱯᱷᱳᱱ ᱞᱮᱜ ᱛᱟᱦᱮᱱᱟ ᱴᱷᱤᱠ ᱟᱪᱪᱷᱮ ᱫᱚᱦᱚᱭ ᱫᱟᱹᱞᱤᱧ ᱛᱟᱦᱚᱞᱮ